ᱟᱞᱮ ᱚᱲᱟᱜ ᱨᱮ ᱴᱚᱭᱞᱮᱴ ᱵᱟᱹᱱᱩᱜᱼᱟ ᱵᱟᱝ ᱛᱟᱦᱮᱱ ᱠᱷᱟᱹᱛᱤᱨ ᱟᱞᱮ ᱚᱲᱟᱜ ᱦᱚᱲ ᱟᱹᱰᱤ ᱥᱟ ᱜᱤᱧ ᱰᱟᱺᱦᱤ ᱥᱮᱫ ᱞᱮ ᱪᱟᱞᱟᱜᱼᱟ ᱢᱤᱫ ᱚᱠᱛᱚ ᱨᱮ ᱪᱟᱞᱟᱣ ᱦᱩᱭ ᱞᱮᱱ ᱛᱟᱦᱮᱸᱜᱼᱟ ᱛᱚᱠᱷᱚᱱ ᱟᱹᱰᱤ ᱵᱟᱹᱲᱛᱤ ᱞᱟᱡ ᱦᱟᱹᱥᱩ ᱠᱤᱫᱤᱧᱟ ᱟᱨ ᱛᱚᱠᱷᱚᱱ ᱚᱠᱛᱚ ᱨᱮ ᱟᱹᱰᱤ ᱵᱟᱹᱲᱛᱤ ᱜᱮ ᱫᱟᱜ ᱮᱫ ᱛᱟᱦᱮᱸᱜ ᱟᱭ ᱟᱨ ᱴᱚᱨᱪ ᱞᱟᱹᱭᱤᱴ ᱦᱚᱸ ᱛᱚᱠᱷᱚᱱ ᱵᱟᱝ ᱛᱟᱦᱮᱸ ᱠᱟᱱᱟ ᱟᱨ ᱤᱧᱟ ᱜ ᱢᱚᱵᱟᱭᱤᱞ ᱪᱟᱨᱪ ᱦᱚᱸ ᱵᱟᱝ ᱛᱟᱦᱮᱸ ᱠᱟᱱ ᱛᱤᱧᱟ ᱟᱨ ᱫᱟᱜ ᱠᱷᱟᱹᱛᱤᱨ ᱦᱚᱸ ᱟᱹᱰᱤ ᱥᱟ ᱜᱤᱧ ᱪᱟᱞᱟᱣ ᱦᱩᱭᱩᱜᱼᱟ ᱥᱩᱨ ᱠᱚᱨᱮ ᱯᱩᱠᱷᱨᱤ ᱜᱮ ᱵᱟᱹᱱᱩᱜᱼᱟ ᱟᱹᱰᱤ ᱥᱟᱺᱜᱤᱧ ᱧᱚᱸᱜ ᱪᱟᱞᱟᱣ ᱦᱩᱭᱩᱜᱼᱟ ᱟᱹᱰᱤ ᱮᱴᱠᱮᱴᱚᱬᱮ ᱨᱮᱜᱮ ᱧᱩᱨᱩ ᱞᱮᱱᱤᱧ ᱚᱱᱠᱟ ᱠᱟᱛᱮᱫ ᱠᱟᱹᱢᱤ ᱥᱟᱨᱟᱣ ᱠᱟᱛᱮ ᱦᱮᱡ ᱱᱟ ᱚᱲᱟᱜ ᱛᱮ